ᱦᱮᱞᱳ ᱢᱟ ᱞᱟᱹᱭᱵᱤᱱ ᱚᱠᱟ ᱠᱷᱚᱱ ᱵᱤᱱ ᱯᱷᱳᱱ ᱟᱠᱟᱜᱼᱟ ᱢᱟ ᱪᱮᱫ ᱞᱟᱹᱠᱛᱤ ᱟᱹᱤᱧᱢᱟ ᱫᱚᱠᱟᱱᱫᱟᱨ ᱠᱟᱱᱟ ᱞᱤᱧ ᱦᱮᱸ ᱱᱮᱛᱟᱨ ᱱᱟᱣᱟ ᱱᱟᱣᱟ ᱢᱚᱰᱮᱞ ᱚᱰᱳᱠ ᱟᱠᱟᱱᱟ ᱟᱨ ᱥᱟᱥᱛᱟ ᱠᱷᱚᱱ ᱥᱟᱥᱛᱟ ᱟᱨ ᱵᱷᱮᱨᱟᱭᱴᱤ ᱡᱩᱛᱟᱹ ᱠᱚ ᱢᱮᱱᱟᱜᱼᱟ ᱦᱤᱞ ᱵᱟᱞᱟ ᱥᱮᱱᱰᱮᱞ ᱠᱚ ᱟᱨ ᱠᱩᱲᱤ ᱦᱚᱯᱚᱱ ᱞᱟᱹᱜᱤᱫ ᱫᱚ ᱟᱹᱰᱤ ᱵᱮᱥ ᱵᱮᱥ ᱢᱮᱱᱟᱜᱼᱟ ᱡᱩᱛᱟ ᱦᱳᱭ ᱟᱫᱚ ᱢᱟ ᱜᱚᱱᱚᱝ ᱫᱚ ᱟᱲᱟᱭ ᱥᱚ ᱠᱷᱚᱱ ᱛᱤᱱ ᱥᱚ ᱪᱟᱨ ᱥᱚ ᱚᱱᱟ ᱫᱚ ᱟᱹᱞᱤᱧᱟᱜ ᱫᱚ ᱵᱨᱟᱱᱰᱮᱰ ᱢᱮᱱᱟᱜ ᱟᱛᱚ ᱱᱚᱰᱮ ᱫᱚ ᱵᱨᱟᱱᱰᱮᱰ ᱜᱮᱭᱟ ᱡᱚᱛᱚ ᱟᱫᱚ ᱮᱱ ᱦᱚᱸ ᱥᱚᱥᱛᱟ ᱠᱷᱚᱱ ᱥᱚᱥᱛᱟ ᱞᱤᱧ ᱮᱢᱟ ᱠᱚᱣᱟ ᱱᱚᱰᱮ ᱟᱹᱞᱤᱧ ᱴᱷᱮᱡ ᱜᱮ ᱠᱚ ᱦᱤᱡᱩᱜᱼᱟ ᱥᱩᱨ ᱥᱟᱺᱜᱤᱧ ᱨᱮᱱ ᱫᱚ ᱦᱳᱭ ᱟᱹᱞᱤᱧ ᱫᱚ ᱥᱟᱟᱛᱟ ᱨᱮ ᱟᱹᱞᱤᱧ ᱫᱚᱥ ᱵᱟᱡᱮ ᱠᱷᱚᱱ ᱫᱚᱥ ᱵᱟᱡᱮ ᱠᱷᱚᱱ ᱪᱟᱨ ᱵᱟᱡᱮ ᱫᱚ ᱫᱤᱱᱟᱹᱜ ᱜᱮᱞᱤᱧ ᱠᱷᱩᱞᱟᱹᱣᱟ ᱵᱟᱝ ᱟ ᱟᱹᱰᱤ ᱟᱹᱞᱤᱧ ᱴᱷᱮᱱ ᱟᱹᱰᱤ ᱵᱩᱨᱩ ᱠᱚᱪᱟ ᱵᱩᱨᱩ ᱠᱚᱪᱟᱸᱠᱷᱚᱱ ᱠᱚ ᱤᱫᱤᱭᱟ ᱟᱹᱰᱤ ᱵᱮᱥ ᱪᱟᱯᱚᱞ ᱠᱟᱱᱟ ᱦᱳᱭ ᱦᱳᱭ ᱟᱫᱚ ᱢᱟ ᱟᱹᱰᱤ ᱜᱟᱱ ᱨᱚᱯᱚᱲ ᱢᱟ ᱱᱟᱦᱟᱜ ᱵᱟᱞᱟᱝ ᱨᱚᱯᱚᱲᱟ ᱟᱫᱚ ᱦᱤᱡᱩᱜ ᱵᱤᱱ ᱦᱟᱛᱟᱣ ᱤᱫᱤ ᱵᱤᱱ